ᱠᱷᱟᱹᱨᱟᱹᱭ ᱥᱮ ᱚᱲᱟᱜ ᱨᱮ ᱡᱮᱨᱮᱲ ᱵᱟᱲᱟ ᱚᱠᱛᱚ ᱵᱮᱥ ᱵᱟᱭ ᱵᱩᱡᱷᱟᱹᱜ ᱠᱷᱟᱱ ᱟᱹᱨᱩᱵ ᱥᱟᱯᱷᱟ ᱵᱟᱲᱟ ᱠᱟᱛᱮᱫ ᱠᱟᱹᱡ ᱫᱩᱲᱩᱵ ᱡᱤᱨᱟᱹᱣ ᱠᱟᱛᱮᱫ ᱥᱮ ᱜᱤᱛᱤᱡ ᱡᱤᱨᱟᱹᱣ ᱠᱟᱛᱮᱫ ᱦᱚᱸ ᱡᱩᱫᱤ ᱵᱮᱥᱜᱮ ᱵᱟᱭ ᱵᱩᱡᱷᱟᱹᱜ ᱠᱷᱟᱱ ᱢᱟᱱᱮ ᱠᱤ ᱯᱷᱩᱨᱛᱤᱜᱮ ᱵᱟᱭ ᱵᱩᱡᱷᱟᱹᱜ ᱠᱷᱟᱱ ᱠᱟᱹᱡ ᱡᱟᱦᱟᱱᱟᱜ ᱥᱮᱨᱮᱧ ᱵᱟᱲᱟ ᱥᱟᱱᱟᱣᱟ ᱛᱚᱵᱮ ᱚᱱᱟᱦᱚᱸ ᱫᱚᱝ ᱥᱮᱨᱮᱧ ᱞᱟᱜᱽᱬᱮ ᱥᱮᱨᱮᱧ ᱟᱭᱢᱟ ᱰᱤᱡᱮ ᱥᱮᱨᱮᱧ ᱠᱚ ᱡᱟᱦᱟᱱᱟᱜ ᱜᱮ ᱥᱮᱨᱮᱧ ᱵᱟᱲᱟ ᱥᱟᱱᱟᱣᱟ ᱚᱱᱟ ᱥᱮᱨᱮᱧ ᱵᱟᱲᱟ ᱠᱟᱛᱮᱫ ᱜᱮ ᱯᱷᱩᱨᱛᱤ ᱫᱚ ᱵᱩᱡᱷᱟᱹᱜᱼᱟ ᱟᱨ ᱡᱮ ᱚᱱᱟ ᱠᱟᱹᱢᱤ ᱦᱚᱸ ᱯᱷᱩᱨᱛᱤ ᱵᱩᱡᱷᱟᱹᱜ ᱠᱷᱟᱱ ᱡᱚᱞᱫᱤ ᱥᱟᱹᱛᱳᱜᱼᱟ ᱟᱨ ᱯᱷᱩᱨᱛᱤ ᱯᱷᱩᱨᱛᱤ ᱠᱟᱹᱢᱤᱜᱮ ᱵᱮᱥ ᱵᱩᱡᱷᱟᱹᱜᱼᱟ ᱚᱱᱟ ᱚᱱᱠᱟ ᱛᱮᱜᱮ ᱡᱮᱨᱮᱲ ᱵᱟᱲᱟ ᱠᱟᱹᱢᱤ ᱦᱚᱸ ᱪᱟᱲᱮ ᱥᱟᱹᱛ ᱜᱚᱫᱚᱜᱼᱟ